ᱤᱧᱟᱹᱜ ᱦᱩᱫᱤᱥ ᱛᱮᱫᱚ ᱤᱧᱟᱜ ᱟᱹᱛᱩ ᱨᱮᱱ ᱜᱟᱛᱟᱠᱚ ᱟᱨᱦᱚ ᱫᱟᱲᱟᱱ ᱟᱨ ᱥᱟᱸᱜᱷᱟᱨᱤᱭᱟᱹ ᱩᱫᱜᱟᱹᱣ ᱠᱚ ᱞᱟᱹᱜᱤᱫ ᱟᱭᱢᱟ ᱞᱮᱠᱟᱱ ᱟᱭᱢᱟ ᱞᱮᱠᱟᱱ ᱵᱤᱠᱠᱷᱟᱛᱚ ᱴᱷᱟᱶ ᱥᱮ ᱤᱥᱠᱩᱞ ᱭᱩᱱᱤᱵᱷᱟᱨᱥᱤᱴᱤ ᱠᱚ ᱞᱟᱹᱠᱛᱤ ᱠᱟᱱᱟ ᱡᱟᱦᱟᱸ ᱫᱚ ᱥᱟᱺᱜᱤᱧ ᱥᱟᱺᱜᱤᱧ ᱨᱮᱱ ᱦᱚᱲ ᱠᱚ ᱦᱤᱡᱩᱜᱼᱟ ᱟᱨ ᱩᱱᱠᱩ ᱠᱚ ᱦᱤᱡᱩᱜᱼᱟ ᱚᱱᱟ ᱧᱮᱞ ᱞᱟᱹᱜᱤᱫ ᱛᱮ ᱟᱨ ᱥᱮ ᱨᱟᱹᱥᱠᱟ ᱡᱚᱝ ᱞᱟᱹᱜᱤᱫᱛᱮ